ᱦᱮᱞᱳ ᱦᱮᱸ ᱤᱧ ᱫᱚ ᱥᱟᱶᱛᱟ ᱥᱩᱥᱟᱹᱨ ᱠᱷᱚᱡ ᱤᱧ ᱢᱮᱱᱫᱟ ᱟᱢᱫᱚ ᱨᱟᱫᱷᱩ ᱨᱟᱫᱷᱩᱱᱤᱢ ᱵᱟᱲᱟᱭ ᱜᱮᱭᱟᱢ ᱟᱫᱚ ᱢᱟᱞᱫᱟ ᱟᱯᱮ ᱢᱟᱞᱫᱟ ᱚᱱᱛᱮ ᱫᱚ ᱥᱚᱨᱦᱟᱭ ᱨᱮᱫᱚ ᱪᱮᱫ ᱠᱚᱯᱮ ᱛᱮᱭᱟᱨ ᱵᱟᱲᱟᱭ ᱛᱮ ᱪᱮᱫ ᱠᱚ ᱪᱮᱫ ᱞᱮᱠᱟᱯᱮ ᱤᱥᱤᱱ ᱵᱟᱥᱟᱝ ᱠᱟᱛᱮᱫ ᱯᱮ ᱡᱚᱢ ᱜᱮᱭᱟ

ᱦᱮᱸ ᱦᱮᱸ ᱟᱞᱮ ᱫᱚ ᱥᱮ ᱚᱱᱟᱜᱮ ᱠᱩᱞᱤ ᱫᱚ ᱪᱮᱫ ᱪᱮᱫ ᱠᱚ ᱞᱮᱠᱟ ᱛᱮᱭᱟᱨᱮᱫᱟ ᱯᱮ ᱪᱮᱫ ᱪᱮᱫ ᱠᱚᱯᱮ ᱡᱚᱢᱮᱫᱟ ᱟᱨ ᱮᱨᱚᱜ ᱵᱟᱲᱟᱜ ᱜᱮᱭᱟ ᱯᱮ ᱵᱟᱦᱟ ᱯᱚᱨᱚᱵᱽ ᱠᱚ ᱵᱟᱦᱟ ᱵᱟᱦᱟ ᱯᱚᱨᱚᱵᱽ ᱠᱚᱨᱮ ᱫᱚ ᱪᱮᱫ ᱠᱚ

ᱦᱮᱸ

ᱚᱸᱻ ᱟᱨ ᱥᱚᱠᱚᱛ ᱥᱟᱠᱨᱟᱛ ᱢᱩᱪᱟᱹᱫ ᱦᱤᱞᱳᱜ ᱡᱟᱦᱟᱸ ᱫᱚ ᱥᱚᱨᱦᱟᱭ ᱢᱩᱪᱟᱹᱫ ᱨᱮ ᱥᱟᱠᱨᱟᱛ ᱩᱱ ᱦᱤᱞᱟᱹᱜ ᱫᱚ ᱪᱮᱫ ᱞᱮᱠᱟ ᱯᱮ ᱤᱥᱤᱱ ᱵᱟᱥᱟᱝᱼᱟ ᱯᱤᱴᱷᱟᱹ ᱫᱚ ᱚᱠᱟ ᱞᱮᱠᱟᱱ ᱯᱮ ᱯᱤᱴᱷᱟᱹᱭᱟ ᱚᱸᱻ ᱦᱮᱸ ᱦᱮᱸ ᱚᱱᱟ ᱜᱮ ᱚᱱᱟ ᱜᱮ ᱚᱸᱻ ᱟᱪᱪᱷᱟ ᱦᱮᱸ ᱚᱱᱟ ᱜᱮ ᱵᱟᱰᱟᱭ ᱨᱮᱱᱟᱜ ᱤᱭᱟᱹ ᱫᱚ ᱛᱟᱦᱮᱸ ᱠᱟᱱᱟ ᱢᱟᱱᱮ ᱪᱮᱫ ᱞᱮᱠᱟ ᱯᱮ ᱛᱮᱭᱟᱨ ᱠᱟᱛᱮ ᱤᱥᱤᱱ ᱵᱟᱥᱟᱝ ᱠᱟᱛᱮ ᱯᱮ ᱡᱚᱢᱟ ᱚᱱᱟ ᱠᱚᱜᱮ ᱴᱷᱤᱠ ᱜᱮ ᱦᱳ ᱚᱱᱟ ᱜᱮ ᱢᱟ ᱛᱚᱵᱮ ᱴᱷᱤᱠ ᱜᱮᱭᱟ ᱢᱟ ᱛᱚᱵᱮ ᱚᱱᱟ ᱠᱚᱜᱮ ᱵᱟᱰᱟᱭ ᱨᱮᱱᱟᱜ ᱛᱟᱦᱮᱸ ᱠᱟᱱᱟ

ᱟᱡ ᱚᱱᱟ ᱠᱚ ᱦᱮᱸ